ᱤᱧ ᱪᱮᱬᱮ ᱫᱚᱢᱮᱜᱮᱧ ᱠᱩᱥᱤᱣᱟᱠᱚᱣᱟ ᱟᱞᱮ ᱵᱟ ᱵᱟᱜᱽᱣᱟᱱ ᱨᱮ ᱟᱭᱢᱟ ᱨᱚᱠᱚᱢ ᱟᱭᱢᱟ ᱨᱚᱠᱚᱢ ᱪᱮᱬᱮᱠᱚ ᱦᱤᱡᱩᱜᱼᱟ ᱫᱤᱱᱟᱹᱢ ᱜᱮ ᱟᱨ ᱟᱨ ᱜᱚᱴᱟ ᱵᱟᱜᱽᱣᱟᱱ ᱜᱮ ᱠᱚ ᱩᱰᱟᱹᱣ ᱵᱟᱲᱟᱭᱟ ᱱᱩᱠᱩ ᱪᱮᱬᱮ ᱠᱚ ᱠᱷᱟᱹᱛᱤᱨ ᱤᱧ ᱵᱟᱜᱽᱣᱟᱱ ᱨᱮᱱᱟᱜ ᱢᱤᱫ ᱫᱷᱟᱨᱮ ᱨᱮ ᱪᱩᱠᱟᱹᱜ ᱤᱧ ᱵᱮᱱᱟᱣ ᱠᱟᱫᱟ ᱥᱮᱧ ᱫᱚᱦᱚᱣᱟᱠᱟᱫᱟ ᱡᱟᱛᱮ ᱩᱱᱠᱩ ᱪᱮᱬᱮ ᱦᱮᱡ ᱠᱟᱛᱮ ᱚᱸᱰᱮ ᱠᱚ ᱛᱩᱠᱟᱹ ᱫᱟᱲᱮᱭᱟᱜ ᱢᱟ ᱥᱮ ᱠᱟᱹᱴᱤᱡ ᱠᱟᱹᱴᱤᱡ ᱚᱲᱟᱜ ᱞᱮᱠᱟ ᱦᱚᱧ ᱵᱮᱱᱟᱣ ᱟᱠᱟᱫ ᱠᱚᱣᱟ ᱩᱱᱠᱩ ᱡᱟᱛᱮ ᱡᱚᱢ ᱨᱮᱭᱟᱜ ᱥᱮ ᱫᱟᱜ ᱧᱩ ᱨᱮᱱᱟᱜ ᱠᱚᱱᱚ ᱥᱚᱢᱚᱥᱥᱟ ᱵᱟᱝ ᱦᱩᱭᱩᱜ ᱛᱟᱠᱚ ᱢᱟ ᱚᱱᱟ ᱞᱹᱟᱜᱤᱫ ᱵᱟᱹᱴᱤ ᱦᱚᱯᱚᱱ ᱠᱚᱨᱮ ᱪᱷᱚᱞᱟ ᱥᱮ ᱡᱟᱦᱟᱱᱟᱜ ᱜᱮ ᱥᱚᱵᱽᱡᱤ ᱠᱷᱚᱥᱟ ᱠᱚᱥᱮ ᱫᱟᱠᱟᱠᱚ ᱦᱳᱲᱳ ᱱᱚᱣᱟ ᱠᱚ ᱫᱚᱦᱚ ᱫᱚᱦᱚᱭᱤᱧ ᱡᱟᱛᱮ ᱩᱱᱠᱩ ᱪᱮᱬᱮ ᱦᱤᱡᱩᱜ ᱦᱤᱡᱩᱜ ᱟᱠᱚ ᱟᱨ ᱠᱚ ᱡᱚᱢ ᱫᱟᱲᱮᱭᱟᱜᱼᱟ ᱚᱱᱟᱠᱚ